ᱢᱟᱞᱫᱟ ᱡᱮᱞᱟ ᱨᱮ ᱪᱮᱫ ᱡᱟᱹᱥᱛᱤ ᱪᱟᱥᱚᱜᱼᱟ ᱟᱨ ᱚᱱᱟ ᱪᱟᱥ ᱛᱤᱱᱟᱹᱜ ᱞᱟᱵᱷ ᱟᱱᱟᱜ ᱠᱟᱱᱟ ᱚᱱᱟ ᱤᱫᱤ ᱠᱟᱛᱮ ᱟᱢ ᱡᱮᱞᱮᱧ ᱛᱮ ᱞᱟᱹᱭ ᱢᱮ ᱢᱟᱞᱫᱟ ᱡᱮᱞᱟ ᱨᱮᱫᱚ ᱵᱟᱹᱲᱛᱤ ᱠᱟᱭᱛᱮ ᱧᱮᱞᱚᱜ ᱠᱟᱱᱟ ᱩᱞ ᱜᱮ ᱡᱟᱹᱥᱛᱤ ᱞᱮ ᱪᱟᱥ ᱵᱟᱥᱟ ᱛᱚ ᱱᱤᱭᱟᱹ ᱩᱞ ᱨᱮᱫᱚ ᱟᱹᱰᱤ ᱵᱟᱹᱲᱛᱤ ᱞᱟᱵᱷ ᱢᱮᱱᱟᱜᱼᱟ ᱚᱞᱯᱚ ᱠᱷᱚᱨᱪᱟ ᱛᱮᱜᱮ ᱪᱮᱫᱟᱜ ᱥᱮ ᱤᱧᱟᱹᱜ ᱢᱤᱫ ᱦᱟᱡᱟᱨ ᱴᱤ ᱫᱟᱨᱮ ᱢᱮᱱᱟᱜᱼᱟ ᱚᱱᱟ ᱢᱤᱫ ᱦᱟᱡᱟᱨ ᱴᱤ ᱫᱟᱨᱮ ᱨᱮ ᱠᱷᱚᱨᱪᱟ ᱢᱤᱱᱤᱢᱟᱢ ᱮᱠ ᱛᱷᱮᱠᱮ ᱰᱮᱲ ᱞᱟᱠᱷ ᱴᱟᱠᱟ ᱠᱷᱚᱨᱪᱟᱜ ᱠᱟᱱᱟ ᱛᱚ ᱚᱱᱟ ᱮᱠ ᱛᱷᱮᱠᱮ ᱰᱮᱲ ᱞᱟᱠᱷ ᱠᱷᱚᱨᱪᱟ ᱠᱟᱛᱮ ᱤᱧᱟᱹᱜ ᱢᱤᱫ ᱥᱤᱡᱤᱱ ᱨᱮ ᱞᱟᱵᱷ ᱦᱩᱭᱩᱜ ᱠᱟᱱᱟ ᱛᱷᱮᱠᱮ ᱱᱚ ᱞᱟᱠᱷ ᱛᱚ ᱡᱟᱦᱟᱸᱭ ᱠᱚ ᱡᱩᱫᱤ ᱵᱟᱝᱵᱚᱱ ᱵᱟᱰᱟᱭ ᱠᱷᱟᱱ ᱥᱮ ᱵᱟᱯᱮ ᱵᱟᱰᱟᱭ ᱠᱷᱟᱱ ᱩᱞ ᱨᱮ ᱪᱮᱫ ᱞᱮᱠᱟ ᱞᱟᱵᱷ ᱥᱮ ᱪᱮᱫ ᱞᱮᱠᱟ ᱞᱚᱥ

ᱛᱚ ᱚᱵᱚᱥᱥᱳᱭ ᱠᱟᱛᱮ ᱡᱮᱱᱚ ᱡᱚᱛᱚ ᱦᱚᱲ ᱱᱤᱭᱟᱹ ᱩᱞᱯᱮ ᱪᱟᱥ

ᱩᱞ ᱪᱟᱥ ᱨᱮᱜᱮ ᱵᱟᱹᱲᱛᱤ ᱞᱟᱵᱷ ᱢᱮᱱᱟᱜᱼᱟ ᱪᱮᱫᱟᱜ ᱥᱮ ᱱᱤᱭᱟᱹ ᱫᱚ ᱥᱩᱠᱨᱤ ᱠᱚ ᱥᱮ ᱰᱟᱝᱨᱤ ᱠᱚ ᱪᱤᱞᱤ ᱦᱚᱸ ᱵᱟᱠᱚ ᱱᱚᱥᱴᱚᱭᱟ ᱥᱮ ᱪᱤᱞᱤ ᱦᱚᱸ ᱵᱟᱠᱚ ᱡᱚᱢᱟ ᱠᱷᱟᱞᱤ ᱴᱷᱤᱠ ᱴᱷᱟᱠ ᱥᱚᱢᱚᱭ ᱵᱟᱨᱫᱚᱢ ᱛᱮᱜᱮ ᱯᱮ ᱫᱚᱢ ᱜᱟᱱᱮᱢ ᱮᱥᱯᱨᱮ ᱞᱮᱠᱷᱟᱱ ᱛᱤᱡᱩ ᱠᱚ ᱜᱚᱡᱚᱜ ᱞᱟᱹᱜᱤᱫ ᱥᱮ ᱡᱚ ᱥᱟᱵᱚᱜ ᱞᱟᱹᱜᱤᱫ ᱛᱟᱦᱚᱞᱮ ᱠᱷᱟᱱ ᱜᱮ ᱟᱢ ᱚᱱᱟ ᱨᱮᱭᱟᱜ ᱥᱚᱢᱚᱥᱥᱟ ᱪᱟᱵᱟᱭᱮᱱ ᱛᱟᱢᱟ ᱛᱟᱨᱯᱚᱨᱮ ᱫᱚ ᱡᱚ ᱞᱮᱱᱠᱷᱟᱱ ᱜᱮ ᱜᱚᱫ ᱠᱟᱛᱮᱢ ᱟᱹᱠᱷᱨᱤᱧ ᱢᱮ ᱛᱚ ᱡᱚᱛᱚ ᱦᱚᱲ ᱜᱮ ᱡᱮᱱᱚ ᱟᱫᱚᱵᱚᱱ ᱪᱟᱥ ᱩᱞ ᱱᱤᱭᱟᱹ ᱢᱮᱱ ᱠᱟᱛᱮᱫ ᱤᱧ ᱢᱩᱪᱟᱹᱫ ᱠᱮᱫᱟ